ᱦᱮᱸ ᱦᱮᱞᱳ ᱦᱮᱸᱦᱮᱸ ᱞᱟᱹᱭᱵᱮᱱ ᱦᱮᱸ ᱦᱮᱸ ᱟᱫᱚ ᱤᱧ ᱢᱟᱥᱮ ᱱᱤᱛᱳᱜ ᱢᱟ ᱢᱤᱫᱴᱮᱱ ᱯᱮᱥᱮᱱᱴ ᱴᱷᱮᱱ ᱢᱤᱱᱟᱹᱧ ᱠᱟᱫᱤᱧᱟ ᱟᱫᱚ ᱮᱠᱷᱚᱱ ᱫᱚᱛᱚ ᱩᱱᱟᱹᱜ ᱛᱟᱲᱟᱛᱟᱲᱤ ᱫᱚ ᱩᱱᱟᱹᱜ ᱞᱚᱜᱚᱱ ᱫᱚ ᱵᱟᱹᱧ ᱥᱮᱱ ᱫᱟᱲᱮᱭᱟᱜᱼᱟ ᱟᱹᱰᱤᱜᱮ ᱵᱟᱹᱲᱤᱡ ᱮᱢ ᱵᱩᱡᱮᱫ ᱛᱮ ᱚᱻ ᱤᱧᱢᱟ ᱱᱤᱛᱳᱜ ᱯᱮᱥᱮᱱᱴ ᱴᱷᱮᱱ ᱱᱩᱭ ᱦᱚᱸ ᱟᱹᱰᱤ ᱮᱢᱟᱨᱡᱮᱱᱥᱤ ᱱᱩᱭ ᱦᱚᱸ ᱟᱹᱰᱤ ᱞᱟᱸᱜᱟ ᱜᱮ ᱢᱮᱱᱟᱭᱟ ᱥᱮ ᱩᱱᱤ ᱤᱧᱡᱮᱠᱥᱮᱱ ᱠᱚ ᱨᱟᱱ ᱠᱚᱧ ᱮᱢᱟᱣᱟᱭ ᱠᱟᱱᱟ ᱟᱫᱚ ᱱᱩᱭ ᱴᱷᱮᱱ ᱦᱚᱸ ᱢᱤᱫ ᱜᱷᱟᱲᱤᱡ ᱛᱟᱦᱮᱱ ᱦᱩᱭᱩᱩᱜ ᱛᱤᱧᱟᱹ ᱛᱷᱚᱲᱟᱜᱟᱱ ᱵᱟᱫᱽ ᱨᱤᱧ ᱪᱟᱞᱟᱜ ᱠᱟᱹᱱᱟᱹᱧ ᱦᱟᱸᱜ ᱟᱢ ᱫᱚ ᱤᱱᱟᱹᱜ ᱛᱮ ᱡᱟᱦᱟᱱᱟᱜ ᱵᱩᱞᱩᱝ ᱫᱟᱜ ᱠᱚ ᱪᱤᱱᱤ ᱫᱟᱜ ᱠᱚ ᱧᱩ ᱦᱟᱛᱟᱲ ᱠᱟᱜᱢᱮ ᱦᱮᱸ ᱦᱮᱸ ᱦᱮᱸ ᱚᱱᱟ ᱫᱟᱜ ᱜᱮ ᱧᱩ ᱠᱟᱛᱮᱫ ᱛᱷᱚᱲᱟ ᱡᱤᱨᱟᱹᱣ ᱦᱟᱛᱟᱲ ᱠᱚᱜ ᱟᱢ ᱱᱩᱭ ᱴᱟᱜ ᱯᱮᱥᱮᱱᱴ ᱦᱚᱸ ᱦᱮ ᱡᱤᱨᱟᱹᱜ ᱢᱮ ᱱᱩᱭᱴᱟᱜ ᱯᱮᱥᱮᱱᱴ ᱦᱚᱸ ᱟᱹᱰᱤᱜᱮ ᱞᱟᱸᱜᱟ ᱜᱮᱭᱟᱭ ᱥᱮ ᱟᱨ ᱛᱷᱚᱲᱟ ᱨᱟᱥᱛᱟ ᱦᱚᱸ ᱛᱷᱚᱲᱟ ᱥᱟᱺᱜᱤᱧ ᱜᱮᱭᱟ ᱦᱟᱸᱜ ᱛᱷᱚᱲᱟᱜᱟᱱ ᱫᱚ ᱦᱟᱸᱜ ᱦᱮᱸ ᱛᱷᱚᱲᱟ ᱜᱟᱱ ᱫᱚ ᱞᱟᱜᱟᱜ ᱜᱮᱭᱟ ᱦᱟᱸᱜ ᱟᱫᱚ ᱚᱱᱮ ᱵᱩᱞᱩᱝ ᱫᱟᱜ ᱧᱩ ᱠᱟᱛᱮᱫ ᱧᱮᱞ ᱞᱮᱢ ᱠᱚᱢᱚᱜ ᱠᱟᱱᱟ ᱥᱮ ᱵᱟᱝ ᱵᱩᱞᱩᱝ ᱫᱟᱜ ᱪᱤᱱᱤ ᱟᱨ ᱦᱮᱸ ᱟᱨ ᱚᱱᱟ ᱨᱮᱫᱚ ᱰᱷᱮᱨ ᱧᱚᱜ ᱜᱮ ᱵᱩᱞᱩᱝᱮᱢ ᱞᱟᱜᱟᱣᱟᱜᱼᱟ ᱦᱮᱸ ᱛᱷᱚᱲᱟᱜᱟᱱ ᱫᱚ ᱠᱚᱢᱚᱜ ᱛᱟᱢ ᱜᱮᱭᱟ ᱦᱟᱸᱜ ᱦᱮᱸ ᱦᱮᱸ ᱴᱷᱤᱠ ᱜᱮᱭᱟ ᱱᱩᱭ ᱦᱟᱸᱜ ᱯᱮᱥᱮᱱᱴ ᱱᱤᱛᱳᱜ ᱤᱧᱡᱮᱠᱥᱚᱱ ᱮᱢ ᱠᱟᱛᱮᱫ ᱤᱧ ᱡᱟᱯᱤᱫ ᱦᱟᱛᱟᱲᱮᱭᱟ ᱟᱫᱚ ᱤᱧ ᱩᱰᱩᱠᱚᱜ ᱠᱟᱱᱟ ᱦᱟᱸᱜ ᱛᱷᱚᱲᱟᱜᱟᱱ ᱥᱟᱦᱟᱣ ᱦᱟᱛᱟᱲᱢᱮ ᱢᱟ ᱟᱹᱰᱤᱡᱳᱨᱜᱮ ᱦᱟᱹᱥᱩᱭᱮᱫ ᱢᱮᱭᱟ ᱞᱟᱹᱭᱫᱟᱢ ᱦᱮᱸ ᱴᱷᱤᱠ ᱜᱮᱭᱟ ᱛᱚᱵᱮᱧ ᱩᱰᱩᱠ ᱩᱰᱩᱠ ᱞᱮᱱᱜᱮᱧ ᱱᱚᱜᱼᱚᱭ ᱥᱮᱱᱚᱜ ᱟᱹᱧ ᱚᱱᱟ ᱧᱩ ᱡᱤᱨᱟᱹᱣ ᱦᱟᱛᱟᱲ ᱠᱚᱜ ᱟᱢ

ᱴᱷᱤᱠ ᱜᱮᱭᱟ ᱛᱚᱵᱮ ᱢᱟ ᱡᱤᱨᱟᱹᱜ ᱢᱮ ᱟᱨ ᱤᱧᱫᱚ ᱱᱚᱜᱼᱚᱭ ᱞᱚᱜᱚᱱ ᱜᱤᱧ ᱩᱰᱩᱠ ᱜᱚᱫᱚᱜ ᱠᱟᱱᱟ ᱴᱷᱤᱠ ᱜᱮᱭᱟ ᱛᱚᱵᱮ